ᱟᱢ ᱪᱮᱫ ᱮᱢ ᱢᱚᱱᱮᱭᱟ ᱡᱮ ᱥᱟᱶᱛᱟ ᱫᱚ ᱱᱚᱝᱠᱟ ᱛᱤᱨᱞᱟᱹ ᱵᱟᱭ ᱥᱚᱢᱚᱨᱛᱷᱚᱱ ᱠᱚᱣᱟ ᱡᱟᱦᱟᱸ ᱠᱚ ᱥᱚᱠ ᱞᱮᱠᱟᱛᱮ ᱮᱱᱮᱡ ᱠᱚ ᱠᱷᱚᱡᱟ ᱛᱤᱨᱞᱟᱹ ᱮᱱᱮᱡ ᱠᱟᱹᱨᱤ ᱜᱚᱞ ᱠᱚᱫᱚ ᱮᱫ ᱡᱟᱦᱟᱱ ᱪᱮᱞᱮᱡ ᱨᱮᱠᱚ ᱥᱟᱱᱟᱢ ᱥᱟᱢᱟᱝ ᱫᱟᱯᱟ ᱫᱟᱯᱟᱨᱚᱢ ᱠᱟᱱᱟ ᱛᱤᱨᱞᱟᱹ ᱦᱚᱯᱚᱱ ᱡᱟᱦᱟᱸ ᱟᱵᱚ ᱱᱮᱛᱟᱨ ᱥᱟᱱᱛᱟᱲ ᱥᱚᱢᱟᱡᱽ ᱨᱮ ᱡᱟᱦᱟᱸ ᱥᱚᱨᱦᱟᱭ ᱯᱚᱨᱚᱵᱽ ᱠᱚᱨᱮ ᱠᱚ ᱮᱱᱮᱡᱚᱜᱼᱟ ᱥᱮ ᱟᱭᱢᱟ ᱡᱟᱦᱟᱸ ᱯᱚᱨᱚᱵᱽ ᱦᱮᱱᱟᱜ ᱟᱠᱟ ᱛᱟᱵᱚᱱᱟ ᱟᱵᱚ ᱵᱚᱱ ᱮᱱᱮᱡᱚᱜ ᱜᱮᱭᱟ ᱫᱚ ᱛᱤᱨᱞᱟᱹ ᱦᱚᱯᱚᱱ ᱫᱚ ᱡᱮ ᱡᱮᱢᱚᱱ ᱠᱚ ᱮᱱᱮᱡᱚᱜ ᱠᱟᱱ ᱛᱟᱦᱮᱜᱼᱟ ᱥᱚᱨᱦᱟᱭ ᱫᱚᱝ ᱞᱟᱜᱽᱲᱮ ᱮᱱᱮᱡ ᱠᱚ ᱚᱱᱟ ᱛᱚᱠᱷᱚᱱ ᱠᱚ ᱮᱱᱮᱡᱚᱜ ᱠᱟᱱ ᱛᱚ ᱱᱟᱦᱟᱜ ᱡᱩᱜᱽ ᱨᱮᱫᱚ ᱡᱮ ᱛᱤᱨᱞᱟᱹ ᱦᱚᱯᱚᱱ ᱫᱚ ᱮᱢᱚᱱ ᱠᱚ ᱮᱱᱮᱡ ᱠᱚ ᱥᱩᱨᱩ ᱟᱠᱟᱫᱟ ᱡᱮ ᱱᱟᱦᱟᱜ ᱡᱩᱜ ᱨᱮᱫᱚ ᱢᱟᱱᱮ ᱵᱚᱠᱥ ᱠᱚ ᱠᱚ ᱟᱜᱩᱭᱮᱫ ᱠᱟᱱᱟ ᱚᱱᱟ ᱠᱚᱨᱮ ᱠᱚ ᱥᱮ ᱰᱤᱡᱮ ᱮᱱᱮᱡ ᱠᱩ ᱮᱱᱮᱡᱚᱜ ᱠᱟᱱᱟ ᱛᱚ ᱠᱚᱲᱟ ᱜᱤᱫᱽᱨᱟᱹ ᱦᱚᱸ ᱛᱩᱢᱫᱟᱜ ᱴᱟᱢᱟᱠ ᱠᱚᱫᱚ ᱵᱟᱹᱠᱩ ᱥᱟᱵ ᱞᱟᱹᱜᱤᱫᱚᱜ ᱠᱟᱱᱟ ᱛᱚ ᱱᱮᱛᱟᱨ ᱫᱚ ᱚᱱᱟ ᱠᱚᱫᱚ ᱠᱚ ᱵᱟᱹᱜᱤ ᱪᱟᱵᱟ ᱠᱮᱫᱟ ᱡᱟᱦᱟᱸ ᱫᱚᱝ ᱞᱟᱜᱽᱲᱮ ᱮᱱᱮᱡ ᱥᱮ ᱛᱩᱢᱫᱟᱜ ᱴᱟᱢᱟᱠ ᱨᱩ ᱠᱚ ᱛᱤᱨᱞᱟᱹ ᱦᱚᱯᱚᱱ ᱠᱚᱥᱮ ᱠᱩᱲᱤ ᱠᱩᱲᱤ ᱜᱤᱫᱽᱨᱟᱹ ᱠᱚᱦᱚᱸ ᱥᱮ ᱢᱟᱱᱮ ᱠᱚᱲᱟ ᱜᱤᱫᱽᱨᱟᱹ ᱠᱚᱦᱚᱸ ᱵᱟᱱᱟᱨ ᱫᱤᱠ ᱫᱤᱭᱮ ᱜᱮ ᱚᱱᱟ ᱠᱚᱫᱚ ᱠᱚ ᱟᱲᱟᱜ ᱜᱤᱰᱤ ᱠᱮᱫᱟ ᱛᱚ ᱛᱮᱦᱮᱧ ᱜᱟᱯᱟ ᱫᱚ ᱡᱟᱦᱟᱸ ᱡᱟᱦᱟᱱ ᱢᱟᱱᱮ ᱟᱵᱚ ᱥᱟᱱᱛᱟᱲ ᱥᱚᱢᱟᱡᱽ ᱨᱮ ᱡᱟᱦᱟᱱ ᱯᱚᱨᱚᱵᱽ ᱡᱚᱛᱚ ᱦᱚᱲ ᱜᱮ ᱡᱚᱛᱚ ᱟᱛᱳ ᱟᱛᱳ ᱨᱮ ᱵᱚᱠᱥ ᱠᱚ ᱠᱚ ᱟᱹᱜᱩᱭᱮᱫ ᱠᱟᱱᱟ ᱚᱱᱟ ᱨᱮᱜᱮ ᱠᱚ ᱰᱤᱡᱮ ᱠᱚ ᱥᱮ ᱠᱚ ᱮᱱᱮᱡᱚᱜ ᱠᱟᱱᱟ ᱥᱮᱠᱚ ᱫᱚᱱᱮᱫ ᱠᱟᱱᱟ ᱛᱮᱦᱮᱧ ᱜᱟᱯᱟ ᱫᱚ ᱚᱱᱠᱟ ᱫᱚ ᱡᱮ ᱫᱚᱝ ᱞᱟᱜᱽᱲᱮ ᱠᱚ ᱠᱚ ᱮᱱᱮᱡᱚᱜᱼᱟ ᱚᱱᱠᱟ ᱫᱚ ᱵᱟᱝ